ᱢᱟᱲᱟᱝ ᱛᱮᱫᱚ ᱠᱩᱰᱤ ᱠᱚ ᱟᱨ ᱡᱟᱞ ᱠᱚ ᱯᱟᱸᱡᱟ ᱧᱟᱢ ᱠᱟᱛᱮ ᱟᱫᱚ ᱡᱟᱦᱟᱸ ᱨᱮ ᱦᱟᱹᱠᱩᱢ ᱧᱮᱞ ᱟᱠᱟᱫ ᱠᱚ ᱡᱟᱭᱜᱟ ᱨᱮ ᱪᱟᱞᱟᱜ ᱦᱩᱭᱩᱜᱼᱟ ᱟᱨ ᱚᱸᱰᱮ ᱪᱟᱞᱟᱣ ᱠᱟᱛᱮ ᱚᱸᱰᱮ ᱛᱚᱞ ᱡᱩᱛ ᱦᱩᱭᱩᱜᱼᱟ ᱟᱨ ᱯᱟᱴᱟ ᱵᱟᱝᱠᱷᱟᱱ ᱪᱷᱟᱹᱠᱤ ᱡᱟᱞ ᱵᱟᱝ ᱠᱷᱟᱱ ᱜᱷᱩᱜᱤ ᱠᱚ ᱮᱰᱟᱣ ᱠᱟᱛᱮᱜ ᱚᱱᱛᱮ ᱫᱟᱜ ᱪᱟᱞᱟᱣ ᱟᱠᱟᱱ ᱥᱮᱫ ᱦᱟᱹᱠᱩ ᱠᱚ ᱪᱟᱞᱟᱣ ᱟᱠᱟᱱ ᱠᱷᱟᱱ ᱚᱱᱟ ᱨᱮᱠᱚ ᱡᱷᱟᱹᱞᱤᱜᱼᱟ ᱚᱱᱟ ᱛᱟᱭᱚᱢ ᱫᱟᱜ ᱟᱸᱡᱮᱫ ᱟᱠᱟᱱ ᱴᱷᱮᱱ ᱦᱟᱹᱠᱩ ᱥᱟᱵ ᱦᱩᱭᱩᱜᱼᱟ